ᱟᱞᱮ ᱫᱚ ᱩᱢᱵᱷᱳᱨ ᱡᱟᱦᱟᱛᱮᱫ ᱚᱱᱟ ᱠᱟᱦᱟᱛᱮᱫ ᱱᱟᱣᱟ ᱴᱩᱠᱩᱡ ᱠᱤᱨᱤᱧ ᱠᱟᱛᱮᱫ ᱱᱟᱣᱟ ᱴᱩᱠᱩᱡ ᱜᱟᱥᱟᱣᱟᱛᱮᱫ ᱱᱟᱣᱟ ᱴᱩᱠᱩᱡ ᱨᱮ ᱦᱟᱸᱰᱤᱞᱮ ᱫᱚᱦᱚᱭᱟ ᱟᱨ ᱦᱟᱸᱰᱤ ᱫᱚ ᱯᱮᱫᱤᱱ ᱨᱮᱞᱮ ᱤᱥᱤᱱᱟ ᱟᱨ ᱯᱮᱫᱤᱱ ᱨᱮ ᱤᱥᱤᱱ ᱠᱟᱛᱮᱫ ᱥᱟᱨᱡᱚᱢ ᱥᱟᱠᱟᱢ ᱨᱮᱞᱮ ᱵᱚᱸᱜᱟᱭᱟ ᱡᱟᱦᱟᱸ ᱫᱚ ᱥᱟᱨᱡᱚᱢ ᱥᱟᱠᱟᱢ ᱫᱚᱞᱮ ᱯᱷᱩᱲᱩᱜ ᱠᱟᱛᱮᱜ ᱞᱮ ᱵᱚᱸᱜᱟᱭᱟ ᱡᱟᱦᱟᱸ ᱠᱤ ᱫᱤᱠᱩ ᱞᱮᱠᱟ ᱵᱚᱛᱚᱞ ᱛᱮᱫᱚ ᱵᱟᱞᱮ ᱵᱚᱸᱜᱟᱭᱟ ᱟᱞᱮ ᱫᱚ ᱥᱟᱨᱡᱚᱢ ᱥᱟᱠᱟᱢ ᱛᱮᱞᱮ ᱵᱚᱸᱜᱟᱭᱟ ᱟᱨ ᱵᱚᱸᱜᱟ ᱠᱚ ᱪᱟᱵᱟ ᱵᱟᱲᱟ ᱠᱟᱛᱮᱫ ᱟᱞᱮᱫᱚᱞᱮ ᱜᱚᱴ ᱛᱟᱵᱮᱨᱚᱜᱼᱟ ᱜᱚᱴ ᱡᱚᱦᱟᱨᱟᱞᱮ ᱟᱨ ᱡᱟᱦᱟᱸ ᱠᱤ ᱯᱮᱲᱟ ᱠᱚᱠᱚ ᱦᱤᱡᱩᱜ ᱡᱚᱦᱚᱜ ᱟᱞᱮ ᱫᱚ ᱫᱟᱜ ᱞᱚᱴᱟᱨᱮᱞᱮ ᱚᱰᱚᱠᱟᱠᱚᱣᱟ ᱟᱨ ᱫᱟᱜ ᱞᱚᱴᱟ ᱚᱲᱚᱠᱟᱛᱮᱫ ᱟᱞᱮ ᱫᱚ ᱜᱚᱴ ᱡᱚᱦᱟᱨᱚᱜ ᱟᱞᱮ ᱜᱚᱰ ᱡᱚᱦᱟᱨᱟᱠᱚᱣᱟᱞᱮ ᱟᱨ ᱟᱞᱮᱫᱚ ᱥᱮᱫᱟᱭ ᱠᱷᱚᱱ ᱜᱮᱞᱮ ᱜᱚᱴ ᱡᱚᱦᱟᱨᱟᱠᱚᱣᱟ ᱟᱨ ᱥᱮᱫᱟᱭ ᱠᱷᱚᱱᱜᱮ ᱜᱚᱴ ᱡᱚᱦᱟᱨ ᱫᱚ ᱛᱟᱞᱮ ᱢᱮᱱᱟᱜ ᱜᱮᱭᱟ ᱟᱨ ᱱᱤᱛ ᱦᱚᱸᱞᱮ ᱜᱚᱴ ᱡᱚᱦᱟᱨᱚᱜ ᱜᱮᱭᱟ ᱟᱨ ᱡᱟᱦᱟᱸ ᱞᱮᱠᱟ ᱵᱚᱸᱜᱟ ᱠᱚᱨᱮ ᱫᱚ ᱜᱚᱴ ᱡᱚᱦᱟᱨᱜᱮ ᱦᱮᱱᱟᱜᱼᱟ